ᱥᱟᱱᱛᱟᱲ ᱠᱚᱣᱟᱜ ᱱᱟᱜᱟᱢ ᱠᱟᱛᱷᱟ ᱞᱮᱠᱟᱛᱮ ᱦᱩᱫᱩᱲ ᱫᱩᱨᱜᱟᱹ ᱫᱚ ᱢᱤᱫ ᱟᱹᱰᱤ ᱥᱚᱠᱛᱤ ᱢᱟᱱᱮ ᱟᱹᱰᱤ ᱢᱟᱨᱟᱝ ᱫᱟᱲᱮ ᱦᱚᱲᱮ ᱛᱟᱦᱮᱸ ᱞᱮᱱᱟ ᱟᱫᱚ ᱩᱱᱤ ᱦᱩᱫᱩᱲ ᱫᱩᱨᱜᱟᱹ ᱫᱚ ᱱᱚᱜᱼᱚᱭ ᱡᱚᱛᱚ ᱦᱚᱲ ᱜᱮᱵᱚᱱ ᱵᱟᱲᱟᱭ ᱟᱠᱟᱫᱮᱜᱮᱭᱟ ᱚᱠᱟ ᱚᱠᱟ ᱡᱟᱭᱜᱟ ᱠᱚᱨᱮ ᱪᱚ ᱩᱱᱤᱭᱟᱜ ᱵᱚᱸᱜᱟ ᱵᱩᱨᱩ ᱦᱚᱸ ᱦᱩᱭᱩᱜ ᱠᱟᱱᱟ ᱦᱩᱫᱩᱲ ᱫᱩᱨᱜᱟᱹ ᱫᱚ ᱟᱹᱰᱤ ᱫᱟᱲᱮ ᱦᱚᱲᱮ ᱛᱟᱦᱮᱸ ᱞᱮᱱᱟ ᱚᱠᱚᱭ ᱥᱟᱞᱟᱜ ᱦᱚᱸ ᱢᱟᱱᱮ ᱵᱮᱥ ᱢᱟᱱᱮ ᱵᱮᱥ ᱥᱟᱹᱜᱟᱹᱭ ᱜᱮ ᱵᱮᱥ ᱤᱭᱟᱹᱜᱮ ᱥᱩᱞᱩᱠ ᱜᱮ ᱡᱚᱛᱚ ᱦᱚᱲ ᱥᱟᱞᱟᱜᱼᱮ ᱫᱚᱦᱚᱭ ᱛᱟᱦᱮᱱᱟ ᱚᱠᱚᱭ ᱦᱚᱸ ᱚᱠᱚᱭ ᱪᱮᱛᱟᱱ ᱨᱮᱦᱚᱸ ᱵᱟᱹᱲᱤᱡ ᱤᱭᱟᱹ ᱜᱮᱛᱟᱭ ᱵᱟᱭ ᱛᱟᱦᱮᱸ ᱞᱮᱱᱟ ᱚᱱᱟ ᱞᱟᱹᱜᱤᱫ ᱛᱮᱜᱮ ᱯᱟᱞᱮᱫ ᱪᱷᱟᱹᱛᱤᱠ ᱫᱚ ᱩᱱᱤ ᱫᱚᱠᱚ ᱨᱟᱹᱜᱤᱭᱟᱫᱮ ᱛᱟᱦᱮᱱᱟ ᱟᱨ ᱚᱱᱟ ᱞᱟᱹᱜᱤᱫ ᱛᱮᱜᱮ ᱪᱟᱞᱠᱟᱯᱟᱴ ᱠᱟᱛᱮ ᱩᱱᱤ ᱫᱚᱠᱚ ᱜᱚᱡ ᱟᱠᱟᱫᱮᱭᱟ ᱦᱩᱫᱩᱲ ᱫᱩᱨᱜᱟᱹ ᱫᱚ ᱟᱵᱚ ᱥᱟᱱᱛᱟᱲ ᱥᱚᱢᱟᱡᱽ ᱨᱮᱱᱤᱡ ᱢᱤᱫᱴᱤᱡ ᱫᱟᱲᱮᱭᱟᱱ ᱦᱚᱲᱮ ᱛᱟᱦᱮᱸ ᱞᱮᱱᱟ ᱟᱫᱚ ᱚᱱᱟ ᱦᱩᱫᱩᱲ ᱫᱩᱨᱜᱟᱹᱣᱟᱜ ᱠᱟᱛᱷᱟ ᱫᱚ ᱢᱮᱱᱟ ᱠᱚ ᱠᱤ ᱩᱱᱤᱫᱚ ᱡᱮ ᱠᱩᱲᱤ ᱪᱮᱛᱟᱱ ᱨᱮᱦᱚᱸ ᱵᱮᱼᱵᱟᱹᱲᱤᱡ ᱩᱭᱦᱟᱹᱨ ᱛᱟᱭ ᱥᱮ ᱵᱟᱭ ᱛᱟᱦᱮᱸ ᱞᱮᱱᱟ ᱵᱟᱹᱲᱤᱡ ᱱᱚᱡᱚᱨ ᱦᱚᱸᱛᱟᱭ ᱵᱟᱭ ᱛᱟᱦᱮᱸ ᱞᱮᱱᱟ ᱦᱩᱫᱩᱲ ᱫᱩᱨᱜᱟᱹ ᱫᱚ ᱟᱹᱰᱤᱵᱮᱥ ᱟᱹᱰᱤ ᱱᱟᱯᱟᱭ ᱦᱚᱲᱮ ᱛᱟᱦᱮᱸ ᱠᱟᱱᱟ ᱦᱮᱸ ᱱᱤᱛᱳᱜ ᱫᱷᱟᱹᱵᱤᱡ ᱦᱚᱸ ᱦᱩᱫᱩᱲ ᱫᱩᱨᱜᱟᱹ ᱫᱚ ᱚᱠᱟ ᱚᱠᱟ ᱡᱟᱭᱜᱟ ᱠᱚᱨᱮ ᱪᱚ ᱩᱱᱤ ᱫᱚᱠᱚ ᱢᱟᱱᱟᱣᱮ ᱠᱟᱱᱜᱮᱭᱟ ᱟᱨ ᱱᱚᱜᱼᱚᱭ ᱱᱤᱛᱳᱜ ᱦᱚᱸᱠᱚ ᱥᱮᱵᱟ ᱫᱮᱵᱟᱭᱮ ᱠᱟᱱᱜᱮᱭᱟ ᱦᱮᱸ ᱦᱩᱫᱩᱲ ᱫᱩᱨᱜᱟᱹ ᱫᱚ ᱟᱵᱚ ᱟᱵᱚ ᱟᱵᱚ ᱱᱚᱣᱟ ᱥᱟᱱᱛᱟᱲ ᱥᱚᱢᱟᱡᱽ ᱦᱚᱲ ᱠᱟᱱᱟᱭ ᱟᱨ ᱥᱟᱱᱛᱟᱲ ᱦᱚᱲᱜᱮ ᱛᱟᱦᱮᱸ ᱞᱮᱱᱟᱭ ᱦᱮᱸ ᱤᱧᱦᱚᱸ ᱱᱤᱭᱟᱹᱜᱮ ᱦᱩᱫᱩᱲ ᱫᱩᱨᱜᱟᱹᱣᱟᱜ ᱠᱟᱛᱷᱟ ᱫᱚ ᱱᱚᱣᱟᱜᱮ ᱛᱟᱦᱮᱸ ᱠᱟᱱᱟ ᱟᱨ ᱱᱚᱜᱼᱚᱭ ᱱᱤᱛᱳᱜ ᱫᱷᱟᱹᱵᱤᱡ ᱜᱮ ᱚᱠᱟ ᱠᱚᱨᱮ ᱪᱚᱠᱚ ᱵᱚᱸᱜᱟ ᱵᱩᱨᱩ ᱟᱭᱟᱭ ᱠᱟᱱᱟ ᱟᱨ ᱡᱚᱛᱚ ᱠᱤᱪᱷᱩ ᱛᱟᱭ ᱱᱤᱛᱳᱜ ᱦᱩᱭᱩᱜ ᱠᱟᱱ ᱜᱮᱭᱟ